ᱦᱮᱞᱳ ᱚ ᱚᱠᱚᱭᱮᱢ ᱢᱮᱱᱮᱫᱼᱟ ᱚ ᱦᱚᱸ ᱚ ᱦᱚᱸ ᱦᱳᱭ ᱟᱹᱞᱤᱧ ᱫᱚ ᱦᱳᱭ ᱟᱹᱞᱤᱧ ᱫᱚ ᱢᱟᱺᱡᱷᱤ ᱵᱩᱲᱦᱤ ᱠᱟᱱᱟᱞᱤᱧ ᱦᱳᱭ ᱴᱷᱤᱠ ᱜᱮ ᱦᱚᱸ ᱦᱳᱭ ᱦᱳᱭ ᱡᱚᱛᱚ ᱥᱚᱦᱚᱨᱟᱭ ᱯᱟᱨᱟᱵᱽ ᱵᱟᱦᱟ ᱯᱟᱨᱟᱵᱽ ᱟᱨ ᱜᱚᱢᱦᱟ ᱯᱟᱨᱟᱵᱽ ᱥᱟᱠᱨᱟᱛ ᱯᱟᱨᱟᱵᱽ ᱟᱹᱰᱤ ᱠᱤᱪᱷᱩᱞᱮ ᱯᱟᱨᱟᱵᱚᱜᱼᱟ ᱟᱹᱰᱤ ᱰᱷᱮᱨ ᱯᱟᱨᱟᱵᱽ ᱢᱮᱱᱟᱜᱼᱟ ᱟᱫᱚ ᱟᱨ ᱪᱮᱫ ᱠᱚ ᱵᱟᱲᱟᱭ ᱥᱟᱱᱟᱭᱮᱫ ᱵᱤᱱᱟ ᱪᱮᱫ ᱠᱚ ᱯᱟᱨᱟᱵᱽ ᱠᱚᱨᱮᱱᱟᱜ ᱦᱮᱸ ᱥᱚᱦᱚᱨᱟᱭ ᱯᱟᱨᱟᱵᱽ ᱞᱮ ᱢᱟᱱᱟᱣᱟ ᱯᱟᱨᱟᱵᱚᱽ ᱜᱮᱞᱮ ᱨᱟᱹᱥᱠᱟᱹ ᱜᱮ ᱮᱱᱮᱡ ᱥᱮᱨᱮᱧ ᱰᱟᱝᱨᱤ ᱠᱚᱞᱮ ᱠᱷᱩᱱᱴᱟᱹᱣ ᱠᱚᱣᱟ ᱦᱮᱸ ᱥᱚᱦᱚᱨᱟᱭ ᱯᱚᱨᱚᱵᱽ ᱫᱚ ᱢᱚᱬᱮ ᱢᱟᱦᱟ ᱦᱳᱭ ᱦᱳᱭ ᱵᱟᱦᱟ ᱯᱚᱨᱚᱵᱽ ᱠᱚᱦᱚᱸ ᱵᱟᱦᱟ ᱯᱚᱨᱚᱵᱽ ᱠᱚᱦᱚᱸ ᱞᱮ ᱢᱟᱱᱟᱣᱟ ᱵᱟᱦᱟ ᱯᱚᱨᱚᱵᱽ ᱫᱚ ᱯᱮ ᱢᱟᱦᱟ ᱞᱮ ᱢᱟᱱᱟᱣᱟ ᱦᱩᱸ ᱱᱚᱛᱮ ᱦᱮᱡ ᱵᱤᱰᱟᱹᱜ ᱵᱤᱱ ᱦᱳᱭ ᱱᱚᱛᱮ ᱟᱞᱮ ᱥᱮᱫᱟᱜ ᱯᱟᱨᱟᱵᱽ ᱠᱚ ᱧᱮᱞ ᱤᱫᱤ ᱢᱮ ᱪᱮᱫ ᱞᱮᱠᱟ ᱟᱨ ᱟᱯᱮ ᱥᱮᱫ ᱪᱮᱫ ᱞᱮᱠᱟ ᱯᱮ ᱯᱟᱨᱟᱵᱚᱽᱼᱟ ᱟᱨ ᱟᱞᱮ ᱥᱮᱫ ᱪᱮᱫᱞᱮᱠᱟ ᱚᱱᱟ ᱠᱚ ᱧᱮᱞ ᱤᱫᱤ ᱢᱮ ᱦᱮᱸ ᱟᱞᱮ ᱫᱚ ᱢᱟᱱᱮ ᱡᱷᱟᱲᱠᱷᱚᱱ ᱯᱚᱱᱚᱛ ᱨᱮᱱ ᱠᱟᱱ ᱫᱚᱞᱮ ᱮᱱᱠᱷᱟᱱ ᱟᱞᱮ ᱫᱚ ᱛᱩᱢᱫᱟᱜ ᱴᱟᱢᱟᱠ ᱠᱚᱛᱮ ᱜᱮᱞᱮ ᱮᱱᱮᱡ ᱥᱮᱨᱮᱧᱟ ᱚᱱᱮ ᱰᱤᱡᱮ ᱵᱚᱠᱥ ᱠᱚᱛᱮ ᱫᱚ ᱵᱟᱝ ᱜᱮ ᱦᱳᱭ ᱟᱨ ᱛᱩᱢᱫᱟᱜ ᱴᱟᱢᱟᱠ ᱠᱚᱛᱮᱢ ᱮᱱᱮᱡ ᱠᱷᱟᱱ ᱡᱟᱦᱟᱸ ᱜᱤᱫᱽᱨᱟᱹ ᱠᱚ ᱢᱮᱱᱟᱜᱼᱟ ᱢᱮᱱᱟᱜ ᱠᱚᱣᱟ ᱩᱱᱠᱩ ᱠᱚᱦᱚᱸ ᱠᱚ ᱪᱮᱫᱚᱜᱼᱟ ᱮᱱᱮᱡ ᱥᱮᱨᱮᱧ ᱛᱩᱢᱫᱟᱜ ᱴᱟᱢᱟᱠ ᱨᱩ ᱠᱚᱠᱚ ᱪᱮᱫᱚᱜᱼᱟ ᱟᱨ ᱵᱚᱠᱥ ᱛᱮᱢ ᱮᱱᱮᱡ ᱠᱷᱟᱱ ᱫᱚ ᱟᱵᱚ ᱥᱟᱱᱛᱟᱲ ᱨᱮᱱᱟᱜ ᱡᱟᱦᱟᱸ ᱠᱟᱞᱪᱟᱨ ᱢᱮᱱᱟᱜᱼᱟ ᱚᱱᱟ ᱡᱚᱛᱚ ᱠᱚ ᱦᱤᱲᱤᱧ ᱪᱟᱵᱟᱭᱟ ᱦᱳᱭ ᱫᱟᱜ ᱡᱟᱲᱤ ᱠᱚᱫᱚ ᱵᱟᱭ ᱫᱟᱜ ᱡᱟᱲᱤᱭᱮᱫᱼᱟ ᱱᱤᱛᱳᱜ ᱫᱚ ᱟᱨ ᱱᱤᱛᱳᱜ ᱫᱚ ᱱᱟᱦᱟᱜ ᱤᱭᱟᱹ ᱥᱟᱠᱨᱟᱛ ᱯᱟᱨᱟᱵᱽ ᱜᱮ ᱥᱮᱴᱮᱨᱚᱜ ᱠᱟᱱᱟ ᱟᱫᱚ ᱯᱟᱨᱟᱵᱽ ᱠᱚᱨᱮ ᱜᱮ ᱟᱞᱮ ᱥᱮᱫ ᱦᱮᱡ ᱧᱚᱜᱚᱜ ᱢᱮ ᱪᱮᱫ ᱞᱮᱠᱟ ᱞᱮ ᱢᱟᱱᱟᱣᱟ ᱥᱟᱠᱨᱟᱛ ᱯᱚᱨᱚᱵᱽ ᱧᱮᱞ ᱤᱫᱤ ᱢᱮ ᱥᱟᱠ ᱥᱟᱠᱨᱟᱛ ᱥᱟᱠᱨᱟᱛ ᱯᱟᱨᱟᱵᱽ ᱥᱮᱴᱮᱨᱚᱜ ᱠᱟᱱᱟ ᱚᱱᱟ ᱠᱚᱜᱮ ᱧᱮᱞ ᱤᱫᱤ ᱢᱮ ᱦᱳᱭ ᱧᱮᱞ ᱟᱹᱜᱩ ᱦᱳᱭ ᱟᱨᱦᱚᱸ ᱡᱟᱦᱟᱸᱛᱤᱥ ᱜᱮ ᱱᱟᱦᱟᱜ ᱱᱚᱝᱠᱟ ᱜᱮ ᱯᱷᱳᱱ ᱛᱮᱞᱟᱝ ᱠᱟᱛᱷᱟᱜᱼᱟ ᱦᱳᱭ